ᱵᱷᱟᱨᱚᱛᱤᱭᱚ ᱥᱟᱜᱟᱲᱚᱢ ᱵᱮᱵᱚᱥᱛᱷᱟ ᱫᱚ ᱟᱹᱰᱤᱜᱮ ᱱᱟᱯᱟᱭᱟ ᱦᱚᱲ ᱠᱚ ᱫᱤᱥᱚᱢ ᱫᱟᱬᱟᱱ ᱞᱟᱹᱜᱤᱫᱛᱮ ᱢᱟᱲᱟᱝ ᱫᱚ ᱟᱨ ᱵᱷᱤᱥᱟ ᱵᱮᱱᱟᱣ ᱦᱩᱭᱩᱜᱼᱟ ᱤᱱᱟᱹ ᱯᱚᱨᱮᱜᱮ ᱫᱤᱥᱚᱢ ᱫᱚᱢ ᱫᱟᱬᱟ ᱫᱟᱲᱮᱭᱟᱜᱼᱟ ᱟᱨ ᱵᱟᱦᱨᱮ ᱫᱤᱥᱚᱢ ᱫᱚ ᱟᱹᱰᱤᱜᱟᱱ ᱥᱟᱢᱟᱱ ᱤᱫᱤ ᱫᱚ ᱮᱠᱟᱞᱛᱮ ᱢᱟᱱᱟ ᱜᱮᱭᱟ ᱵᱟᱦᱨᱮ ᱫᱤᱥᱚᱢ ᱪᱟᱞᱟᱜ ᱞᱟᱹᱜᱤᱫᱛᱮ ᱢᱟᱲᱟᱝ ᱫᱚ ᱪᱮᱠᱤᱝ ᱦᱩᱭᱩᱜᱼᱟ ᱤᱱᱟᱹ ᱯᱚᱨᱮᱜᱮ ᱵᱟᱦᱨᱮ ᱫᱤᱥᱚᱢ ᱫᱚᱢ ᱪᱟᱞᱟᱣ ᱫᱟᱲᱮᱭᱟᱜᱼᱟ